ᱫᱟᱨᱮ ᱱᱟᱹᱲᱤ ᱫᱚ ᱟᱭᱢᱟ ᱞᱮᱠᱟ ᱛᱮᱜᱮ ᱡᱟᱱᱟᱢᱚᱜ ᱠᱟᱱᱟ

ᱵᱤᱨᱼᱵᱩᱨᱩ ᱨᱮᱫᱚ ᱡᱚᱜ ᱠᱟᱱᱟ ᱧᱩᱨᱦᱟᱹᱜ ᱠᱟᱱᱟ ᱚᱸᱰᱮ ᱠᱷᱚᱱ ᱜᱮ ᱡᱟᱱᱟᱢᱚᱜ ᱠᱟᱱᱟ ᱥᱟᱜᱮᱱᱚᱜ ᱠᱟᱱᱟ ᱟᱨ ᱫᱟᱨᱮᱜ ᱠᱟᱱᱟ ᱪᱮᱬᱮ ᱠᱚᱠᱚ ᱡᱚᱢᱫᱟ ᱚᱠᱟ ᱠᱚᱨᱮᱜ ᱦᱤᱨᱤᱡ ᱫᱟᱠᱚ ᱚᱱᱟ ᱠᱚ ᱫᱟᱨᱮᱜ ᱠᱟᱱᱟ ᱚᱸᱰᱮ ᱠᱷᱚᱱ ᱜᱮ ᱥᱟᱜᱮᱱᱚᱜ ᱠᱟᱱᱟ ᱟᱨ ᱟᱹᱛᱩ ᱴᱚᱞᱟ ᱠᱚᱨᱮᱜ ᱵᱚᱱ ᱨᱚᱦᱚᱭᱮᱜ ᱠᱟᱱᱟ ᱚᱱᱟ ᱦᱚᱸ ᱡᱷᱚᱨᱟ ᱞᱟᱜᱟᱣ ᱠᱟᱛᱮᱫ ᱵᱚᱱ ᱡᱚᱛᱱᱚ ᱦᱟᱨᱟᱭᱫᱟ ᱥᱮ ᱢᱮᱨᱚᱢ ᱵᱷᱤᱰᱤ ᱴᱷᱮᱱ ᱠᱷᱚᱱ ᱟᱞᱚ ᱡᱚᱢ ᱦᱚᱪᱚᱭ ᱞᱟᱹᱜᱤᱫᱛᱮ ᱮᱥᱮᱫ ᱫᱟᱵᱚᱱ ᱵᱟᱹᱭᱦᱟᱹᱲ ᱠᱚᱨᱮᱜ ᱦᱚᱸᱵᱚᱱ ᱨᱚᱦᱚᱭᱫᱟ ᱚᱱᱛᱮ ᱦᱚᱸ ᱦᱩᱲᱩ ᱠᱚ ᱟᱞᱚ ᱡᱚᱢ ᱦᱚᱪᱚᱭ ᱞᱟᱹᱜᱤᱫᱛᱮ ᱚᱱᱟ ᱦᱚᱸ ᱵᱚᱱ ᱮᱥᱮᱫ ᱫᱟ